ᱤᱧᱟᱹᱜ ᱴᱚᱴᱷᱟᱨᱮ ᱥᱟᱜᱟᱲᱚᱢ ᱥᱩᱵᱤᱫᱷᱟ ᱫᱚ ᱦᱩᱭᱩᱜ ᱠᱟᱱᱟ ᱵᱟᱥ ᱟᱞᱮ ᱟᱛᱳᱨᱮ ᱢᱤᱫ ᱠᱩᱢᱟᱨ ᱧᱩᱛᱩᱢᱟᱱᱤᱡ ᱦᱚᱲ ᱢᱮᱱᱟᱭᱟ ᱩᱱᱤᱫᱚ ᱞᱟᱹᱭ ᱟᱠᱚ ᱟᱹᱰᱤ ᱠᱚᱢ ᱯᱚᱭᱥᱟ ᱛᱮᱜᱮ ᱥᱟᱸᱜᱷᱟᱨ ᱮ ᱤᱫᱤ ᱠᱚᱜᱮᱭᱟ ᱡᱮᱢᱚᱱ ᱟᱞᱮ ᱥᱩᱨ ᱨᱮ ᱢᱮᱱᱟᱜᱼᱟ ᱰᱤᱭᱟᱨ ᱯᱟᱨᱠ ᱚᱸᱰᱮ ᱪᱟᱞᱟᱣ ᱛᱮᱦᱚᱸ ᱟᱹᱰᱤ ᱠᱚᱢ ᱯᱚᱭᱥᱟᱭ ᱦᱟᱛᱟᱣ ᱜᱮᱭᱟ ᱩᱱᱤᱫᱚ ᱛᱟᱨᱯᱚᱨᱮ ᱡᱟᱦᱟᱸ ᱥᱮᱜ ᱫᱟᱬᱟᱱ ᱪᱟᱞᱟᱣ ᱠᱟᱛᱮᱜ ᱟᱹᱰᱤ ᱩᱱᱤ ᱠᱚᱢ ᱯᱚᱭᱥᱟᱭ ᱦᱟᱛᱟᱣ ᱜᱮᱭᱟ ᱡᱟᱦᱟᱸ ᱥᱮᱫ ᱪᱟᱞᱟᱣ